ᱥᱟᱱᱛᱟᱲᱤ ᱥᱟᱶᱛᱟ ᱨᱮ ᱥᱚᱨᱦᱟᱭ ᱯᱚᱨᱚᱵᱽ ᱫᱚ ᱢᱚᱬᱮ ᱥᱤᱧ ᱢᱚᱬᱮ ᱧᱤᱫᱟᱹ ᱠᱚ ᱢᱟᱱᱟᱣ ᱵᱟᱛᱟᱣᱟ ᱥᱮᱫᱟᱭ ᱦᱟᱯᱲᱟᱢ ᱠᱚᱠᱚ ᱞᱟᱹᱭ ᱞᱮᱫ ᱛᱟᱦᱮᱸᱜᱼᱟ ᱱᱚᱣᱟ ᱫᱚ ᱱᱚᱣᱟ ᱫᱚ ᱟᱵᱚ ᱥᱟᱱᱛᱟᱲ ᱥᱟᱶᱛᱟ ᱨᱮ ᱟᱹᱰᱤ ᱢᱟᱨᱟᱝ ᱯᱚᱨᱚᱵᱽ ᱠᱟᱱᱟ ᱱᱚᱣᱟ ᱫᱚ ᱱᱚᱣᱟ ᱫᱚ ᱢᱚᱬᱮ ᱥᱤᱧ ᱢᱚᱬ ᱧᱤᱫᱟᱹ ᱠᱚ ᱢᱟᱱᱟᱣ ᱵᱟᱛᱟᱣᱟ ᱢᱚᱬᱮ ᱥᱤᱧ ᱢᱚᱬᱮ ᱧᱤᱫᱟᱹ ᱠᱚ ᱢᱟᱱᱟᱣ ᱵᱟᱛᱟᱣᱟ ᱥᱚᱨᱦᱟᱭ ᱯᱚᱨᱚᱵᱽ ᱫᱚ ᱦᱟᱹᱛᱤ ᱞᱮᱠᱟᱱ ᱯᱚᱨᱚᱵᱽ ᱠᱟᱱᱟ ᱱᱚᱣᱟ ᱨᱮᱫᱚ ᱢᱚᱬᱮ ᱜᱚᱴᱟᱝ ᱢᱚᱬᱮ ᱥᱤᱧ ᱢᱚᱬᱮ ᱧᱤᱫᱟᱹ ᱠᱚ ᱢᱟᱱᱟᱣ ᱵᱟᱛᱟᱣᱟ ᱛᱚ ᱢᱚᱬᱮ ᱢᱟᱦᱟ ᱢᱮᱱᱟᱜ ᱟᱠᱟᱫᱟ ᱩᱢ ᱢᱟᱦᱟ ᱵᱚᱸᱜᱟ ᱢᱟᱦᱟ ᱠᱷᱩᱱᱴᱟᱹᱣ ᱢᱟᱦᱟ ᱠᱷᱩᱱᱴᱤ ᱛᱩᱫ ᱢᱟᱦᱟ ᱡᱟᱞᱮ ᱢᱟᱦᱟ ᱩᱢ ᱢᱟᱦᱟ ᱨᱮᱫᱚ ᱚᱲᱟᱜ ᱚᱲᱟᱜ ᱠᱚᱠᱚ ᱚᱲᱟᱜ ᱠᱚᱠᱚ ᱜᱮᱡ ᱜᱩᱨᱤᱡᱟ ᱩᱢ ᱱᱟᱲᱠᱟ ᱛᱮᱠᱮ ᱥᱚᱵᱚᱫ ᱛᱮᱠᱮ ᱥᱚᱵᱚᱫ ᱠᱟᱛᱮ ᱛᱮᱠᱮ ᱥᱚᱵᱚᱫ ᱠᱟᱛᱮ ᱤᱱ ᱦᱤᱞᱳᱜ ᱫᱚ ᱤᱱ ᱤᱱ ᱦᱤᱞᱳᱜ ᱫᱚ ᱤᱱ ᱦᱤᱞᱳᱜ ᱫᱚ ᱜᱮᱞᱵᱟᱨ ᱵᱩᱨᱩ ᱯᱟᱨᱚᱢ ᱨᱮ ᱜᱚᱝ ᱟᱠᱟᱱ ᱦᱚᱯᱚᱱ ᱮᱨᱟ ᱡᱟᱶᱟᱭ ᱜᱚᱝᱠᱮ ᱠᱚ ᱱᱮᱣᱛᱟ ᱟᱜᱩ ᱠᱚᱣᱟ ᱠᱚ ᱱᱮᱣᱟ ᱟᱜᱩ ᱱᱮᱣᱟ ᱠᱟᱠᱚᱣᱟᱠᱚ ᱦᱤᱡᱩᱜᱼᱟ ᱠᱚ ᱛᱟᱨᱯᱚᱨᱮ ᱵᱚᱸᱜᱟ ᱢᱟᱦᱟ ᱵᱚᱸᱜᱟ ᱢᱟᱦᱟ ᱦᱤᱞᱳᱜ ᱦᱚᱸ ᱚᱱᱠᱟ ᱜᱮ ᱛᱤᱨᱞᱟᱹ ᱠᱚ ᱚᱲᱟᱜ ᱠᱚ ᱜᱮᱡ ᱜᱩᱨᱤᱡᱟᱠᱚ ᱜᱮᱫ ᱜᱩᱨᱤᱡ ᱠᱟᱛᱮ ᱵᱚᱸᱜᱟ ᱵᱚᱸᱜᱟ ᱦᱩᱭᱩᱜᱼᱟ ᱵᱚᱸᱜᱟ ᱵᱳᱨᱳᱭᱟᱠᱚ ᱡᱟᱦᱮᱨ ᱨᱮᱠᱚ ᱪᱟᱜ ᱟᱠᱚ ᱚᱸᱰᱮ ᱠᱚ ᱵᱟᱸᱜᱟᱭᱟ ᱠᱷᱚᱸᱰ ᱠᱚ ᱵᱮᱱᱟᱣᱟ ᱠᱷᱚᱸᱰ ᱵᱮᱱᱟᱣ ᱠᱟᱛᱮ ᱠᱷᱚᱸᱰ ᱵᱮᱱᱟᱣ ᱠᱟᱛᱮ ᱠᱷᱚᱸᱰ ᱵᱮᱱᱟᱣ ᱵᱮᱱᱟᱣ ᱠᱟᱛᱮ ᱚᱸᱰᱮ ᱥᱤᱸᱫᱩᱨ ᱠᱚ ᱴᱤᱰᱟᱹᱜᱟ ᱥᱩᱱᱩᱢ ᱥᱤᱢᱫᱩᱨ ᱴᱤᱰᱟᱹᱜ ᱠᱟᱛᱮ ᱴᱤᱹᱰᱟᱹᱜ ᱠᱟᱛᱮ ᱚᱸᱰᱮ ᱠᱷᱚᱸᱰ ᱨᱮ ᱢᱤᱫᱴᱮᱱ ᱵᱮᱞᱮ ᱠᱚ ᱫᱚᱦᱚᱭᱟ ᱚᱱᱟ ᱵᱮᱞᱮ ᱫᱚ ᱚᱱᱟ ᱵᱮᱞᱮ ᱫᱚ ᱚᱱᱟ ᱵᱮᱞᱮ ᱫᱚ ᱜᱚᱰ ᱰᱟᱹᱝᱨᱤ ᱠᱚ ᱟᱲᱟᱜ ᱠᱚᱣᱟ ᱜᱚᱰ ᱰᱟᱹᱝᱨᱤ ᱚᱠᱚᱭᱤᱡ ᱜᱚᱰ ᱰᱟᱹᱝᱨᱤ ᱜᱮᱭ ᱞᱮᱵᱮᱟᱭ ᱩᱱᱤ ᱢᱚᱞᱚᱝ ᱨᱮ ᱯᱮ ᱴᱤᱰᱟᱹᱜ ᱥᱤᱸᱫᱩᱨ ᱥᱤᱸᱫᱩᱨ ᱴᱤᱰᱟᱹᱜ ᱠᱟᱛᱮ ᱩᱱᱤ ᱩᱱᱤ ᱚᱠᱚᱭᱤᱡ ᱰᱟᱹᱝᱨᱤ ᱠᱟᱱᱟᱭ ᱩᱱᱤ ᱢᱤᱫᱴᱤᱱ ᱥᱟᱫᱟ ᱫᱷᱩᱛᱤ ᱠᱚ ᱮᱢᱟᱭᱟᱠᱚ ᱟᱨ ᱟᱨ ᱟᱨ ᱚᱲᱟᱜ ᱨᱮ ᱦᱮᱡ ᱠᱟᱛᱮ ᱦᱮᱡ ᱠᱟᱛᱮ ᱯᱤᱴᱷᱟᱹᱭᱟᱠᱚ ᱯᱤᱴᱷᱟᱹᱭᱟᱠᱚ ᱯᱷᱤᱴᱷᱟᱹ ᱡᱚᱢ ᱡᱚᱢ ᱠᱟᱛᱮ ᱡᱚᱢ ᱠᱟᱛᱮ ᱟᱭᱩᱵ ᱵᱮᱲᱟ ᱟᱭᱩᱵ ᱵᱮᱲᱟ ᱥᱟᱲᱯᱟ ᱮᱱᱮᱡ ᱠᱚ ᱩᱰᱩᱠᱚᱜᱼᱟ ᱠᱚ ᱚᱱᱟ ᱥᱟᱲᱯᱟ ᱠᱚ ᱮᱱᱮᱡ ᱟᱠᱚ ᱛᱟᱨ ᱫᱚᱥᱟᱨ ᱦᱤᱞᱳᱜ ᱠᱷᱩᱱᱴᱟᱹᱣ ᱢᱟᱦᱟ ᱠᱷᱩᱱᱴᱟᱹᱢ ᱢᱟᱦᱟ ᱦᱤᱞᱳᱜ ᱦᱚᱸ ᱚᱱᱠᱟ ᱜᱮ ᱜᱮᱡ ᱜᱩᱨᱤᱡ ᱵᱟᱲᱟ ᱠᱟᱛᱮ ᱜᱮᱡ ᱜᱩᱨᱤᱡ ᱵᱟᱲᱟ ᱠᱟᱛᱮ ᱰᱟᱺᱦᱤᱨᱮ ᱠᱷᱩᱱᱴᱟᱹᱣ ᱠᱷᱩᱱᱴᱤ ᱠᱚ ᱵᱤᱫᱟᱠᱚ ᱠᱷᱩᱱᱴᱟᱹᱣ ᱠᱷᱩᱱᱴᱤ ᱠᱚ ᱵᱤᱫ ᱠᱟᱜᱼᱟ ᱠᱚ ᱚᱸᱰᱮ ᱰᱟᱝ ᱠᱟᱲᱟ ᱰᱟᱹᱝᱨᱤ ᱟᱛᱳ ᱚᱲᱟᱜ ᱨᱤᱱᱤᱡ ᱡᱟᱦᱟᱸᱭ ᱡᱟᱦᱟᱸᱭ ᱢᱟᱹᱡᱷᱤ ᱠᱟᱱᱟᱭ ᱩᱱᱤ ᱩᱱᱤ ᱰᱟᱹᱝᱨᱤ ᱥᱮ ᱠᱟᱲᱟᱭ ᱤᱫᱤᱭ ᱮᱭᱟᱭ ᱤᱫᱤ ᱠᱟᱛᱮ ᱚᱸᱰᱮ ᱚᱸᱰᱮ ᱩᱱᱤ ᱛᱚᱞᱮᱭᱟᱭ ᱛᱚᱞ ᱠᱟᱛᱮ ᱟᱛᱳ ᱨᱮᱱ ᱥᱟᱱᱟᱢ ᱦᱚᱲ ᱠᱚᱜᱮ ᱟᱨᱚ ᱰᱟᱹᱝᱨᱤ ᱠᱚ ᱟᱜᱩ ᱠᱚᱣᱟ ᱠᱚ ᱩᱱᱠᱩ ᱚᱸᱰᱮ ᱠᱚ ᱛᱚᱞ ᱠᱚᱣᱟ ᱠᱚ ᱛᱚᱞ ᱠᱟᱛᱮ ᱠᱷᱩᱱᱴᱟᱹᱣ ᱠᱚᱣᱟ ᱠᱚ ᱜᱮᱞ ᱵᱟᱨ ᱵᱩᱨᱩ ᱯᱟᱨᱚᱢ ᱨᱮ ᱡᱟᱦᱟᱸᱭ ᱡᱟᱦᱟᱸ ᱡᱟᱦᱟᱸᱭ ᱦᱚᱯᱚᱱ ᱮᱨᱟ ᱡᱟᱶᱟᱭ ᱜᱚᱝᱠᱮ ᱠᱚ ᱦᱮᱡ ᱟᱠᱟᱱᱟ ᱠᱚ ᱩᱱᱤ ᱡᱟᱶᱟᱭ ᱜᱚᱝᱠᱮ ᱰᱟᱹᱝᱨᱤᱭ ᱪᱟᱨᱦᱟᱣᱮᱭᱟᱭ ᱦᱚᱯᱚᱱ ᱮᱨᱟ ᱥᱮᱨᱮᱧᱟᱭ ᱮᱱᱮᱡ ᱟᱠᱚ ᱮᱱᱮᱡ ᱥᱮᱨᱮᱧ ᱠᱟᱛᱮ ᱟᱭᱩᱵ ᱵᱮᱲᱟ ᱚᱲᱟᱜ ᱛᱮᱠᱚ ᱦᱤᱡᱩᱜᱼᱟᱠᱚ ᱚᱲᱟᱜ ᱛᱮ ᱦᱮᱡ ᱠᱟᱛᱮ ᱦᱮᱸ ᱦᱮᱡ ᱠᱟᱛᱮ ᱦᱮᱡ ᱠᱟᱛᱮ ᱯᱤᱴᱷᱟᱹ ᱞᱟᱴᱷᱟᱭᱟᱠᱚ ᱯᱤᱴᱷᱟᱹ ᱞᱟᱴᱷᱟ ᱡᱚᱢ ᱧᱩ ᱠᱟᱛᱮ ᱡᱚᱢ ᱧᱩ ᱠᱟᱛᱮ ᱟᱫᱚ ᱨᱟᱹᱥᱠᱟᱹᱭᱟᱠᱚ ᱤᱱᱟᱹ ᱯᱚᱨᱮ ᱤᱱᱟᱹ ᱯᱚᱨᱮ ᱤᱱᱟᱹᱯᱚᱨᱮ ᱠᱷᱩᱱᱴᱤ ᱛᱩᱫ ᱢᱟᱦᱟ ᱠᱷᱩᱱᱴᱤ ᱛᱩᱫ ᱢᱟᱦᱟ ᱦᱤᱞᱳᱜ ᱫᱚ ᱮᱱ ᱦᱤᱞᱳᱜ ᱫᱚ ᱟᱛᱳ ᱚᱲᱟᱜ ᱨᱮᱱ ᱟᱛᱳ ᱚᱲᱟᱜ ᱨᱮᱱ ᱥᱟᱱᱟᱢ ᱠᱚ ᱟᱛᱮᱫ ᱚᱸᱰᱮ ᱠᱚ ᱪᱟᱞᱟᱜᱼᱟᱠᱚ ᱪᱟᱞᱟᱣ ᱠᱟᱛᱮ ᱚᱱᱟ ᱟᱭᱩ ᱵᱟᱵᱟ ᱦᱚᱲ ᱠᱚ ᱫᱟᱫᱟ ᱦᱚᱲ ᱠᱚ ᱪᱟᱞᱟᱣ ᱠᱟᱛᱮ ᱠᱷᱩᱱᱴᱤ ᱠᱷᱩᱱᱴᱟᱹᱣ ᱠᱷᱩᱱᱴᱤ ᱠᱚ ᱛᱩᱫᱟᱠᱚ ᱛᱩᱫ ᱠᱟᱛᱮ ᱚᱲᱟᱜ ᱛᱮᱠᱚ ᱦᱤᱡᱩᱜᱼᱟᱠᱚ ᱦᱮᱡ ᱠᱟᱛᱮ ᱦᱮᱡ ᱠᱟᱛᱮ ᱚᱸᱰᱮ ᱚᱸᱰᱮ ᱱᱤᱭᱚᱢ ᱱᱮᱢᱟᱪᱟᱨ ᱦᱩᱭᱩᱜᱼᱟ ᱛᱟᱯᱚᱨᱮ ᱡᱟᱡᱽᱞᱮ ᱢᱟᱦᱟ ᱡᱟᱡᱽᱞᱮ ᱢᱟᱦᱟ ᱨᱮᱫᱚ ᱡᱟᱡᱽᱞᱮ ᱢᱟᱦᱟ ᱨᱮᱫᱚ ᱚᱱᱮ ᱢᱚᱬᱮ ᱥᱤᱧ ᱢᱚᱬᱮ ᱧᱤᱫᱟᱹ ᱨᱮ ᱠᱚ ᱪᱟᱞᱟᱣ ᱟᱠᱟᱱ ᱪᱟᱞᱟᱣ ᱟᱠᱟᱱ ᱥᱟᱲᱯᱟ ᱮᱱᱮᱡ ᱩᱱᱠᱩ ᱠᱚ ᱩᱱᱠᱩ ᱠᱚ ᱦᱤᱡᱩᱜᱼᱟᱠᱚ ᱪᱮᱛᱟᱱ ᱠᱩᱞᱦᱤ ᱞᱟᱛᱟᱨ ᱠᱩᱞᱦᱤ ᱫᱟᱬᱟ ᱨᱟᱠᱟᱵ ᱫᱟᱬᱟ ᱟᱬᱜᱚ ᱠᱚ ᱮᱱᱮᱡ ᱥᱮᱨᱮᱧᱟᱠᱚ ᱮᱱᱮᱡ ᱥᱮᱨᱮᱧ ᱮᱱᱮᱡ ᱥᱮᱨᱮᱧ ᱠᱟᱛᱮ ᱚᱝᱠᱟ ᱛᱮ ᱪᱮᱛᱟᱱ ᱠᱩᱞᱤ ᱠᱷᱚᱱᱟᱜ ᱞᱟᱛᱟᱨ ᱠᱩᱞᱦᱤ ᱫᱟᱬᱟ ᱨᱟᱠᱟᱵ ᱫᱟᱬᱟ ᱟᱬᱜᱚᱱᱟᱠᱚ ᱟᱬᱜᱚᱱᱟᱠᱚ ᱟᱨ ᱦᱚᱯᱚᱱ ᱟᱨ ᱩᱱᱠᱩ ᱩᱱᱠᱩ ᱢᱤᱫ ᱢᱤᱫ ᱡᱟᱦᱟᱸᱭ ᱡᱚᱜᱽ ᱡᱚᱜᱽ ᱢᱟᱹᱡᱷᱤ ᱟᱭᱩᱨ ᱡᱟᱦᱟᱸᱭᱟᱜ ᱦᱮᱯᱨᱟᱣ ᱨᱮᱠᱚ ᱛᱟᱦᱮᱱᱟᱠᱚ ᱩᱱᱠᱩ ᱠᱩᱲᱤ ᱜᱤᱫᱽᱨᱟᱹ ᱠᱚ ᱟᱲᱟᱜ ᱛᱤᱠᱤ ᱟᱲᱟᱜ ᱟᱲᱟᱜ ᱤᱛᱤ ᱫᱟᱠᱟ ᱡᱚᱢ ᱠᱟᱛᱮᱼᱮ ᱫᱚᱦᱚᱣᱟᱠᱟᱫ ᱠᱚᱣᱟ ᱩᱱᱠᱩ ᱚᱲᱟᱜ ᱚᱲᱟᱜᱼᱮ ᱤᱫᱤ ᱥᱮᱴᱮᱨ ᱦᱚᱴᱚ ᱠᱟᱠᱚᱣᱟᱭ ᱩᱱᱠᱩ ᱚᱲᱟᱜ ᱚᱲᱟᱜᱼᱮ ᱤᱫᱤ ᱥᱮᱴᱮᱨ ᱦᱚᱴᱚ ᱠᱟᱠᱚᱛᱮ ᱠᱟᱠᱚᱛᱮ ᱩᱱᱤ ᱫᱚ ᱩᱱᱤ ᱫᱚ ᱨᱩᱣᱟᱹᱲ ᱦᱤᱡᱩᱜᱼᱟᱭ ᱩᱱᱤ ᱫᱚᱭ ᱨᱩᱣᱟᱹᱲ ᱦᱤᱡᱩᱜᱼᱟᱭ ᱱᱚᱝᱠᱟ ᱠᱟᱛᱮ ᱜᱮ ᱦᱮᱸ ᱱᱚᱝᱠᱟ ᱠᱟᱛᱮ ᱜᱮ ᱠᱷᱩᱱᱴᱟᱹᱣ ᱢᱟᱦᱟ ᱠᱷᱩᱱᱴᱟᱹᱣ ᱢᱟᱦᱟ ᱥᱮ ᱥᱚᱨᱦᱟᱭ ᱢᱟᱦᱟ ᱢᱚᱬᱮ ᱥᱤᱧ ᱢᱚᱬᱮ ᱧᱤᱫᱟᱹ ᱨᱮᱱᱟᱜ ᱥᱚᱨᱦᱟᱭ ᱥᱚᱨᱦᱟᱭ ᱯᱚᱨᱚᱵᱽ ᱠᱚ ᱯᱩᱨᱟᱹᱜᱼᱟ ᱟᱨ ᱱᱚᱣᱟ ᱥᱚᱨᱦᱟᱭ ᱯᱚᱨᱚᱵᱽ ᱨᱮᱫᱚ ᱱᱚᱣᱟ ᱥᱚᱨᱦᱟᱭ ᱯᱚᱨᱚᱵᱽ ᱨᱮᱫᱚ ᱧᱮᱞᱚᱜᱼᱟ ᱧᱮᱞᱚᱜᱼᱟ ᱢᱚᱬᱮ ᱥᱤᱧ ᱢᱚᱬᱮ ᱧᱤᱫᱟᱹ ᱠᱚ ᱢᱟᱱᱟᱣ ᱵᱟᱛᱟᱣᱟ ᱱᱚᱣᱟ ᱫᱚ ᱱᱚᱣᱟ ᱫᱚ ᱟᱵᱚ ᱨᱮᱱ ᱟᱵᱚ ᱨᱮᱱ ᱦᱟᱯᱲᱟᱢ ᱠᱚᱣᱟᱜ ᱥᱮᱫᱟᱭ ᱠᱷᱚᱱᱟᱜ ᱥᱮᱫᱟᱭ ᱠᱷᱚᱱᱟᱜ ᱥᱟᱶᱦᱮᱫ ᱫᱚᱦᱚᱣᱟᱠᱟᱱ ᱥᱟᱶᱦᱮᱫ ᱫᱷᱚᱱ ᱠᱟᱱᱟ ᱱᱚᱣᱟ ᱨᱮᱫᱚ ᱟᱹᱰᱤ ᱜᱟᱱ ᱱᱤᱭᱚᱢ ᱱᱮᱢᱟᱪᱟᱨ ᱠᱚ ᱢᱮᱱᱟᱜ ᱟᱠᱟᱫᱟ ᱱᱚᱣᱟ ᱠᱚ ᱦᱚᱛᱮ ᱛᱮᱜᱮ ᱥᱚᱨᱦᱟᱭ ᱯᱚᱨᱚᱵᱽ ᱫᱚ ᱯᱩᱨᱟᱹᱜᱼᱟ